ᱩᱛᱩ ᱫᱟᱠᱟᱭᱟᱹᱧ ᱩᱛᱩ ᱫᱟᱠᱟ ᱨᱮ ᱡᱚᱛᱚ ᱜᱮᱧ ᱞᱟᱜᱟᱣᱟᱜᱼᱟ ᱵᱩᱞᱩᱝ ᱥᱟᱥᱟᱝ ᱢᱟᱹᱨᱤᱪ ᱜᱩᱸᱰᱟᱹ ᱡᱚᱛᱚ ᱜᱮ ᱛᱷᱚᱲᱟ ᱛᱷᱚᱲᱟ ᱠᱚᱢ ᱠᱚᱢᱤᱧ ᱞᱟᱜᱟᱣᱟᱜᱼᱟ

ᱟᱫᱷᱮ ᱨᱟᱹᱥᱩᱱ ᱚᱱᱟ ᱠᱚᱫᱚ ᱢᱟᱡᱷᱮ ᱢᱟᱡᱷᱮᱧ ᱞᱟᱜᱟᱣᱟᱜᱼᱟ ᱡᱤᱞ ᱩᱛᱩ ᱨᱮ ᱦᱟᱹᱠᱩ ᱩᱛᱩ ᱨᱮ ᱫᱟᱨᱪᱤᱱᱤ ᱮᱞᱟᱪ ᱚᱱᱟ ᱚᱱᱟᱫᱚ ᱵᱟᱞᱮ ᱞᱟᱜᱟᱣᱟᱜᱼᱟ ᱟᱞᱮ ᱫᱚ ᱵᱟᱹᱧ ᱞᱟᱜᱟᱣᱟᱜᱼᱟ